ᱚᱲᱟᱜ ᱨᱮ ᱡᱚᱛᱚ ᱦᱚᱲᱜᱮ ᱪᱟ ᱠᱚ ᱠᱩᱥᱤᱭᱟᱜᱼᱟᱠᱚ ᱥᱮᱛᱟᱜ ᱫᱟᱹᱛᱟᱹᱱᱤ ᱯᱷᱟᱨᱪᱟ ᱠᱟᱛᱮᱫ ᱵᱮᱨᱮᱞ ᱫᱟᱜ ᱠᱚ ᱧᱩᱭ ᱛᱟᱦᱮᱱ ᱪᱟ ᱧᱩ ᱞᱮᱠᱷᱟᱱ ᱞᱚᱞᱚᱣᱟᱜ ᱢᱟᱱᱮ ᱪᱟ ᱫᱚ ᱞᱚᱞᱚ ᱜᱮᱭᱟ ᱞᱚᱞᱚ ᱡᱤᱱᱤᱥ ᱧᱩ ᱞᱮᱠᱷᱟᱱ ᱦᱚᱲᱢᱚ ᱠᱚ ᱟᱹᱰᱤ ᱱᱟᱯᱟᱭ ᱵᱩᱡᱷᱟᱹᱜᱼᱟ ᱟᱨ ᱤᱧᱫᱚ ᱟᱞᱮ ᱚᱲᱟᱜ ᱦᱚᱲ ᱫᱟᱹᱛᱟᱹᱱᱤ ᱯᱷᱟᱨᱪᱟ ᱦᱤᱡᱩᱜᱼᱛᱮ ᱪᱟᱧ ᱵᱮᱱᱟᱣᱟ ᱪᱟᱧ ᱵᱮᱱᱟᱣᱟ ᱢᱟᱱᱮ ᱫᱟᱜ ᱤᱧ ᱪᱚᱸᱫᱟᱭᱟ ᱪᱤᱱᱤᱧ ᱮᱢᱟ ᱤᱱᱟᱹᱯᱚᱨᱮ ᱪᱟ ᱯᱟᱹᱛᱤᱧ ᱮᱢᱟ ᱟᱨ ᱟᱫᱟᱠᱚᱧ ᱠᱚᱴᱮᱡᱟᱜᱼᱟ ᱡᱟᱦᱟᱸᱜᱮ ᱡᱮᱢᱚᱱ ᱮᱞᱟᱪᱤ ᱛᱟᱦᱮᱱᱟ ᱚᱱᱟᱠᱚᱧ ᱢᱮᱥᱟᱣᱟᱜᱼᱟ ᱟᱫᱟ ᱠᱚ ᱟᱨᱤᱧ ᱦᱮᱰᱮᱡᱽ ᱢᱤᱫ ᱠᱟᱛᱮᱱᱤᱧ ᱪᱷᱟᱠᱟᱣ ᱟᱬᱜᱳᱭᱟ ᱟᱨ ᱡᱷᱚᱛᱚ ᱦᱚᱲᱤᱧ ᱮᱢᱟ ᱠᱚᱣᱟ ᱟᱨ ᱟᱞᱮ ᱫᱚ ᱡᱚᱛᱚ ᱦᱚᱲᱜᱮ ᱟᱹᱰᱤ ᱱᱟᱯᱟᱭ ᱛᱮᱦᱮᱧ ᱜᱟᱯᱟ ᱫᱚ ᱥᱤᱛᱩᱝ ᱫᱤᱱ ᱠᱟᱱᱟ ᱫᱟᱜ ᱢᱟᱹᱰᱤ ᱞᱮ ᱠᱩᱥᱤᱭᱟᱜᱼᱟ ᱫᱟᱜ ᱢᱟᱹᱰᱤ ᱞᱮ ᱡᱚᱢᱟ ᱫᱟᱜ ᱢᱟᱺᱰᱤ ᱢᱩᱱᱜᱟᱹ ᱟᱲᱟᱜ ᱞᱮ ᱠᱚᱨᱦᱟ ᱠᱟᱜᱼᱟ ᱟᱨ ᱱᱚᱜᱼᱚᱭ ᱡᱮ ᱱᱟᱜ ᱯᱟᱨᱟᱵᱽ ᱫᱟᱨᱟᱭ ᱠᱟᱱᱟ ᱨᱟᱡᱟ ᱥᱟᱞᱟ ᱨᱚᱡᱚ ᱯᱚᱨᱚᱵᱽ ᱩᱱ ᱡᱚᱠᱷᱮᱡᱽ ᱫᱚ ᱥᱩᱠᱨᱤ ᱡᱤᱞ ᱞᱮ ᱟᱹᱜᱩᱭᱟ ᱟᱨᱞᱮ ᱯᱤᱴᱷᱟᱹᱭᱟ ᱯᱤᱴᱷᱟᱹ ᱫᱚ ᱢᱟᱲᱟᱝ ᱥᱩᱠᱨᱤ ᱡᱤᱞ ᱫᱚ ᱩᱛᱩ ᱤᱥᱤᱱ ᱦᱩᱭᱩᱜᱼᱟ ᱟᱨ ᱡᱟᱦᱟᱸ ᱛᱤᱱᱟᱹᱜᱼᱜᱮ ᱟᱵᱚ ᱩᱛᱩ ᱨᱮᱵᱚᱱ ᱢᱮᱥᱟᱭᱟ ᱡᱚᱛᱚᱣᱟᱜ ᱜᱮ ᱢᱮᱥᱟᱣᱟᱜ ᱦᱩᱭᱩᱜᱼᱟ ᱟᱨ ᱚᱱᱟ ᱩᱛᱩ ᱤᱥᱤᱱ ᱠᱟᱛᱮᱫ ᱦᱚᱞᱚᱝ ᱨᱮ ᱥᱤᱯᱤ ᱢᱤᱫ ᱠᱟᱛᱮᱫ ᱵᱮᱨᱮᱞ ᱯᱟᱛᱲᱟ ᱨᱮ ᱚᱱᱟ ᱚᱱᱟ ᱩᱛᱩᱨᱮ ᱡᱟᱦᱟᱸ ᱦᱚᱞᱚᱝ ᱮᱢ ᱢᱮᱥᱟ ᱟᱠᱟᱫᱟ ᱚᱱᱟ ᱜᱷᱟᱱᱴᱟ ᱟᱠᱟᱫ ᱢᱤᱫ ᱟᱠᱟᱫ ᱫᱚᱢ ᱥᱤᱯᱤᱭᱟᱠᱟᱫ ᱫᱚᱢ ᱚᱱᱟ ᱯᱟᱛᱲᱟᱨᱮ ᱚᱰᱳᱠ ᱠᱟᱛᱮᱫ ᱮᱢ ᱮᱢᱟ ᱟᱨᱮᱢ ᱯᱟᱥᱱᱟᱣᱟ ᱢᱟᱱᱮᱢ ᱪᱟᱨᱯᱟᱭᱟ ᱟᱨ ᱟᱨ ᱢᱤᱫᱴᱤᱱ ᱯᱟᱛᱲᱟᱛᱮ ᱦᱟᱹᱨᱩᱯ ᱢᱤᱫ ᱠᱮᱫᱟᱢ ᱟᱨᱮᱢ ᱱᱟᱫᱽᱣᱟ ᱵᱟᱝ ᱛᱟᱣᱟ ᱚᱠᱚᱭᱟᱜ ᱚᱲᱟᱜᱼᱨᱮ ᱚᱠᱟ ᱞᱮᱠᱟ ᱢᱮᱱᱟᱜᱼᱟ ᱚᱱᱠᱟᱜᱮ ᱚᱱᱟ ᱠᱚᱢ ᱚᱱᱟ ᱫᱚ ᱪᱩᱞᱦᱟᱹ ᱨᱮᱢ ᱫᱷᱤᱯᱟᱹᱣ ᱠᱟᱜᱼᱟᱢ ᱞᱚᱞᱚ ᱦᱚᱪᱚᱣᱟᱠᱟᱜᱼᱟᱢ ᱥᱮᱸᱜᱮᱞᱮᱢ ᱡᱩᱞᱟᱜ ᱠᱟᱱᱟ ᱟᱨ ᱚᱱᱟᱨᱮᱢ ᱪᱚᱸᱫᱟ ᱠᱮᱫᱟ ᱟᱨ ᱧᱮᱞᱢᱮ ᱯᱟᱞᱴᱤᱭᱟᱜ ᱢᱮ ᱤᱥᱤᱱᱚᱜ ᱠᱟᱱᱟ ᱥᱮ ᱵᱟᱝᱼᱟ ᱢᱟᱱᱮ ᱡᱚᱠᱷᱚᱱᱮᱢ ᱠᱷᱟᱸᱡᱚ ᱠᱮᱫᱟ ᱮᱱᱠᱷᱟᱱ ᱜᱮ ᱦᱟᱸᱜ ᱞᱚᱞᱚ ᱤᱫᱤᱜ ᱠᱟᱱᱟ ᱥᱮ ᱟᱹᱰᱤ ᱱᱟᱯᱟᱭᱼᱜᱮ ᱥᱚᱜᱼᱟ ᱮᱱᱠᱷᱟᱱ ᱱᱤᱡᱮ ᱦᱚᱸᱢ ᱴᱷᱤᱠᱟᱹᱭᱮᱫᱟ ᱡᱮ ᱱᱤᱛᱳᱜᱫᱚᱧ ᱪᱚᱸᱫᱟ ᱟᱠᱟᱫᱟ ᱡᱟᱹᱥᱛᱤ ᱵᱟᱭ ᱥᱤᱵᱤᱞ ᱠᱷᱟᱱ ᱫᱚ ᱨᱚᱸᱜᱚᱜᱼᱟ ᱮᱱᱠᱷᱟᱱ ᱨᱚᱸᱜᱚ ᱫᱚ ᱟᱞᱚᱢ ᱨᱚᱸᱜᱚ ᱦᱚᱪᱚᱭᱟ ᱤᱥᱤᱱ ᱤᱥᱤᱱ ᱚᱠᱛᱚ ᱠᱷᱟᱱ ᱜᱮ ᱚᱱᱟ ᱟᱹᱣᱨᱤ ᱩᱛᱟᱹᱨ ᱤᱥᱤᱱᱚᱜ ᱨᱮᱜᱮ ᱚᱱᱟᱫᱚ ᱯᱟᱞᱴᱤᱭᱟᱜ ᱢᱮ ᱵᱟᱝ ᱯᱟᱹᱞᱴᱤ ᱞᱮᱠᱷᱟᱱ ᱫᱚ ᱯᱤᱴᱷᱟᱹ ᱫᱚ ᱵᱟᱭ ᱤᱥᱤᱱᱚᱜᱼᱟ ᱢᱤᱫ ᱫᱷᱟᱨᱮ ᱛᱮᱫᱚ ᱟᱨ ᱤᱥᱤᱱ ᱞᱮᱱᱠᱷᱟᱱ ᱟᱬᱜᱳᱭ ᱢᱮ ᱟᱨ ᱞᱚᱞᱚ ᱞᱚᱞᱚ ᱡᱷᱚᱛᱚ ᱦᱚᱲ ᱯᱟᱛᱲᱟ ᱨᱮ ᱠᱮᱪᱟᱜ ᱦᱟᱹᱴᱤᱧᱟᱠᱚᱢᱮ ᱟᱨ ᱡᱚᱛᱚ ᱦᱚᱲ ᱥᱟᱶ ᱱᱟᱣᱟ ᱨᱮ ᱫᱩᱲᱩᱵᱽ ᱠᱟᱛᱮᱫ ᱡᱚᱢ ᱢᱮ ᱟᱹᱰᱤ ᱱᱟᱯᱟᱭ ᱟᱹᱰᱤ ᱨᱟᱹᱥᱠᱟᱹ ᱵᱩᱡᱷᱟᱹᱜᱼᱟ ᱟᱨ ᱟᱹᱰᱤ ᱥᱤᱵᱤᱞᱟ ᱥᱩᱠᱨᱤ ᱡᱤᱞ ᱯᱤᱴᱷᱟᱹ